ᱥᱤᱢ ᱠᱚ ᱜᱮᱰᱮ ᱠᱚ ᱟᱹᱥᱩᱞ ᱫᱚ ᱢᱤᱫᱴᱟᱝ ᱜᱷᱟᱨᱚᱸᱡᱽ ᱪᱟᱞᱟᱣ ᱨᱮᱱᱟᱜ ᱟᱹᱰᱤ ᱢᱟᱨᱟᱝ ᱞᱟᱹᱠᱛᱤ ᱠᱟᱱᱟ ᱥᱤᱢ ᱜᱮᱸᱰᱮ ᱨᱮ ᱢᱟᱱᱚᱣᱟ ᱠᱚᱣᱟᱜ ᱡᱤᱣᱤ ᱦᱚᱲᱢᱚᱭ ᱫᱚᱦᱚ ᱟᱠᱟᱜᱼᱟ ᱟᱨᱟᱜ ᱥᱤᱢ ᱯᱩᱸᱰ ᱥᱤᱢ ᱦᱮᱬᱟᱜ ᱠᱟᱞᱚᱴ ᱟᱨ ᱦᱮᱸᱫᱮ ᱠᱟᱞᱚᱴ ᱠᱚᱫᱚ ᱱᱩᱠᱩ ᱥᱤᱢ ᱫᱚ ᱥᱟᱱᱛᱟᱲ ᱥᱚᱢᱟᱡᱽ ᱨᱮ ᱟᱹᱰᱤᱛᱮᱫ ᱠᱚ ᱞᱮᱜᱽ ᱞᱟᱹᱠᱛᱤᱭᱟ ᱟᱨ ᱜᱮᱰᱮᱦᱚᱸ ᱚᱱᱟᱜᱮ ᱩᱱᱠᱩ ᱫᱚ ᱜᱮᱰᱮ ᱡᱤᱞ ᱡᱚᱢ ᱞᱮᱠᱷᱟᱱ ᱫᱚ ᱢᱟᱹᱱᱢᱤᱭᱟᱜ ᱥᱮᱨᱢᱟᱨᱮ ᱢᱤᱫ ᱫᱷᱟᱣ ᱜᱮᱸᱰᱮ ᱡᱤᱞ ᱡᱚᱢ ᱫᱚ ᱞᱮᱠ ᱠᱟᱱᱟ ᱜᱮᱰᱮ ᱡᱤᱞ ᱡᱚᱢ ᱞᱮᱠᱷᱟᱱ ᱫᱚ ᱦᱚᱲᱢᱚ ᱨᱮ ᱡᱟᱦᱟᱸ ᱛᱤᱱᱟᱹᱜ ᱫᱷᱩᱲᱤ ᱵᱟᱝᱠᱷᱟᱱ ᱜᱤᱛᱤᱞ ᱛᱟᱦᱮᱸ ᱠᱚᱜᱼᱟ ᱟᱨ ᱵᱟᱝᱠᱷᱟᱱ ᱫᱚ ᱩᱵᱽ ᱠᱚ ᱛᱟᱦᱮᱸ ᱠᱚᱜᱼᱟ ᱩᱱᱠᱩ ᱡᱚᱢ ᱞᱮᱠᱷᱟᱱ ᱫᱚ ᱜᱮᱰᱮᱹᱭᱟᱜ ᱦᱚᱲᱢᱚ ᱫᱚ ᱟᱹᱰᱤ ᱠᱚ ᱦᱚᱡᱚᱢ ᱫᱟᱲᱮᱭᱟᱜ ᱨᱮᱱᱟᱜ ᱫᱟᱲᱮ ᱛᱟᱠᱚ ᱢᱮᱱᱟᱜᱼᱟ ᱚᱱᱟ ᱦᱚᱡᱚᱢ ᱫᱟᱲᱮᱭᱟᱜ ᱠᱷᱟᱹᱛᱤᱨ ᱛᱮᱜᱮ ᱟᱨ ᱡᱟᱦᱟᱸ ᱛᱤᱱᱟᱹᱜ ᱜᱮ ᱱᱟᱦᱟᱜ ᱠᱚ ᱦᱚᱡᱚᱢ ᱫᱟᱲᱮᱭᱟᱜᱼᱟ ᱚᱱᱟ ᱞᱮᱠᱟᱜᱮ ᱡᱚᱢ ᱞᱮᱠᱚ ᱠᱷᱟᱱᱫᱚ ᱦᱚᱡᱚᱢ ᱨᱮᱱᱟᱜ ᱢᱤᱫᱴᱟᱝ ᱠᱮᱯᱟᱥᱤᱴᱤ ᱦᱤᱡᱩᱜᱼᱟ ᱟᱨ ᱩᱱᱠᱩ ᱠᱚ ᱱᱟᱯᱟᱭᱛᱮ ᱡᱳᱜᱟᱣ ᱡᱚᱛᱚᱱ ᱞᱮᱠᱚ ᱠᱷᱟᱱ ᱥᱤᱢ ᱜᱮᱰᱮᱹᱛᱮ ᱱᱤᱡᱮᱨᱟᱜ ᱚᱨᱛᱷᱚ ᱦᱤᱡᱩᱜᱼᱟ ᱟᱨ ᱜᱷᱟᱨᱚᱸᱡᱽ ᱪᱟᱞᱟᱜᱼᱟ ᱚᱱᱟ ᱠᱷᱟᱹᱛᱤᱨ ᱥᱤᱢ ᱜᱮᱰᱮᱹ ᱟᱹᱥᱩᱞ ᱫᱚ ᱟᱹᱰᱤ ᱢᱟᱨᱟᱝ ᱞᱟᱹᱜᱽᱼᱞᱟᱹᱠᱛᱤ ᱠᱟᱱᱟ ᱥᱤᱢ ᱜᱮᱰᱮᱹᱨᱮ ᱛᱮᱦᱮᱧ ᱢᱟᱱᱚᱣᱟ ᱠᱚᱣᱟᱜ ᱩᱯᱨᱩᱢ ᱡᱤᱱᱤᱥ ᱠᱟᱱᱟ ᱟᱨ ᱚᱨᱛᱷᱚᱱᱤᱛᱤ ᱠᱟᱢᱟᱣ ᱨᱮ ᱢᱤᱫᱴᱟᱝ ᱦᱚᱨᱟ ᱠᱟᱱᱟ